ᱫᱟᱬᱟᱱ ᱫᱚ ᱢᱤᱫᱴᱟᱝ ᱟᱹᱰᱤ ᱢᱟᱨᱟᱝ ᱦᱚᱲᱢᱚ ᱟᱨ ᱢᱚᱱᱮ ᱢᱚᱱᱮ ᱡᱤᱣᱤ ᱥᱟᱣᱦᱟ ᱨᱮᱱᱟᱜ ᱢᱤᱫᱴᱮᱱ ᱠᱟᱹᱢᱤ ᱦᱚᱨᱟ ᱠᱟᱱᱟ ᱱᱚᱝᱠᱟ ᱟᱭᱢᱟ ᱡᱟᱭᱜᱟ ᱜᱮ ᱱᱮ ᱦᱚᱲ ᱦᱚᱸ ᱫᱟᱬᱟ ᱦᱩᱭ ᱠᱟᱱᱟ ᱡᱮᱢᱚᱱ ᱠᱳᱞᱠᱟᱛᱟ ᱠᱳᱞᱠᱟᱛᱟ ᱦᱟᱡᱟᱨ ᱫᱩᱣᱟᱨ ᱤᱥᱠᱚᱨᱱ ᱢᱚᱱᱫᱤᱨ ᱫᱤᱜᱷᱟ ᱱᱚᱣᱟ ᱠᱚᱨᱮ ᱦᱚᱸ ᱫᱟᱬᱟ ᱦᱩᱭ ᱠᱟᱱ ᱜᱮᱭᱟ ᱛᱚ ᱱᱚᱣᱟ ᱠᱚᱨᱮᱜ ᱫᱟᱬᱟ ᱢᱚᱫᱽᱫᱷᱮ ᱨᱮ ᱡᱮᱢᱚᱱ ᱚᱱᱟ ᱠᱳᱞᱠᱟᱛᱟ ᱦᱚᱸ ᱫᱟᱬᱟ ᱦᱩᱭ ᱠᱟᱱᱟ ᱟᱹᱰᱤ ᱠᱤᱪᱷᱩ ᱜᱮ ᱧᱮᱞ ᱦᱩᱭ ᱠᱟᱱᱟ ᱱᱚᱰᱮ ᱢᱟᱱᱮ ᱪᱤᱲᱭᱟᱠᱷᱟᱱᱟ ᱵᱷᱤᱠᱴᱳᱨᱤᱭᱟᱞ ᱢᱮᱢᱳᱨᱤᱭᱟᱞ ᱯᱞᱮᱱᱮᱴᱳᱨᱤᱭᱟᱢ ᱡᱟᱫᱩᱜᱷᱚᱨ ᱮᱢᱟᱱ ᱮᱢᱟᱱ ᱱᱚᱣᱟ ᱠᱚᱨᱮ ᱦᱚᱸ ᱵᱮᱥ ᱵᱷᱟᱜᱮ ᱜᱮ ᱠᱷᱚᱨᱚᱪ ᱠᱟᱱᱟ ᱞᱟᱹᱴᱩ ᱱᱚᱣᱟ ᱠᱚᱨᱮᱜ ᱴᱤᱠᱤᱴ ᱠᱚ ᱞᱟᱜᱟᱜᱼᱟ ᱛᱟᱨᱯᱚᱨᱮ ᱫᱤᱜᱷᱟᱹ ᱫᱟᱲᱟᱱ ᱪᱟᱞᱟᱣ ᱦᱩᱭ ᱠᱟᱱᱟ ᱡᱚᱛᱚ ᱠᱷᱚᱱᱟᱜ ᱠᱟᱹᱣᱰᱤ ᱠᱷᱚᱨᱚᱪ ᱟᱱᱟᱜ ᱫᱟᱬᱟ ᱫᱚ ᱱᱚᱣᱟ ᱫᱤᱜᱷᱟ ᱫᱟᱬᱟ ᱨᱮ ᱦᱩᱭ ᱠᱟᱱᱟ ᱱᱚᱰᱮ ᱡᱮᱢᱚᱱ ᱢᱤᱭᱩᱡᱤᱭᱟᱢ ᱠᱚ ᱧᱮᱞ ᱦᱩᱭ ᱠᱟᱱᱟ ᱦᱮᱸ ᱛᱟᱨᱯᱚᱨᱮ ᱱᱚᱰᱮ ᱥᱤ ᱵᱤᱪ ᱨᱮ ᱚᱱᱟ ᱥᱟᱭᱤᱰ ᱨᱮ ᱡᱟᱦᱟᱸ ᱠᱚ ᱥᱚᱯᱤᱝ ᱢᱚᱦᱚᱞ ᱠᱚ ᱮᱢᱟᱱ ᱠᱚ ᱛᱟᱦᱮᱱᱟ ᱚᱱᱟ ᱠᱚᱨᱮ ᱦᱚᱸ ᱫᱟᱬᱟ ᱵᱟᱲᱟ ᱠᱟᱛᱮ ᱵᱮᱥ ᱵᱷᱟᱜᱮ ᱜᱮ ᱠᱟᱹᱣᱰᱤ ᱠᱚ ᱠᱷᱚᱨᱚᱪ ᱠᱟᱛᱮᱜ ᱫᱟᱬᱟ ᱵᱟᱲᱟ ᱦᱩᱭ ᱠᱟᱱᱟ ᱛᱚ ᱱᱤᱭᱟᱹᱜᱮ ᱟᱹᱭᱠᱟᱹᱣ ᱠᱟᱱᱟ ᱡᱮ ᱟᱛᱳ ᱟᱛᱳ ᱴᱚᱞᱟ ᱯᱟᱲᱟᱨᱮ ᱛᱟᱦᱮᱸ ᱠᱟᱛᱮ ᱢᱤᱫ ᱵᱟᱨ ᱫᱷᱟᱣ ᱢᱟᱡᱷᱮ ᱢᱚᱫᱽᱫᱷᱮ ᱫᱚ ᱵᱟᱦᱨᱮ ᱥᱮᱱ ᱠᱟᱹᱴᱤᱡ ᱥᱟᱝᱜᱮ ᱧᱚᱜ ᱵᱟᱝ ᱫᱟᱬᱟ ᱵᱟᱲᱟ ᱞᱮᱠᱷᱟᱱ ᱟᱵᱚ ᱱᱚᱣᱟ ᱫᱷᱟᱹᱨᱛᱤ ᱡᱟᱠᱟᱛ ᱨᱮᱱᱟᱜ ᱟᱵᱚᱦᱟᱣᱟ ᱟᱹᱭᱠᱟᱹᱣ ᱯᱚᱨᱤᱵᱮᱥ ᱱᱚᱣᱟ ᱠᱚ ᱵᱟᱝ ᱟᱹᱭᱠᱟᱹᱜᱼᱟ ᱟᱨ ᱱᱚᱣᱟ ᱠᱚ ᱛᱟᱢᱟᱢ ᱯᱚᱨᱤᱵᱮᱥ ᱟᱵᱚᱦᱟᱣᱟ ᱢᱟᱹᱱᱢᱤ ᱠᱚᱣᱟᱜ ᱯᱚᱨᱤᱵᱮᱥ ᱠᱚ ᱜᱟᱛᱟᱠ ᱠᱚ ᱵᱟᱝ ᱟᱹᱭᱠᱟᱹᱣ ᱫᱟᱲᱮᱭᱟᱜ ᱞᱮᱠᱟᱱ ᱟᱯᱱᱟᱨᱟᱜ ᱞᱟᱦᱟᱱᱛᱤ ᱰᱟᱦᱟᱨ ᱨᱮᱦᱚᱸ ᱥᱚᱴᱷᱤᱠ ᱥᱟᱺᱦᱤᱡ ᱢᱟᱱᱮ ᱤᱭᱟᱹ ᱵᱟᱝ ᱱᱚᱣᱟ ᱥᱚᱴᱷᱤᱠ ᱥᱟᱺᱦᱤᱡ ᱟᱹᱭᱠᱟᱹᱣ ᱵᱟᱝ ᱦᱤᱡᱩᱜᱼᱟ ᱡᱮ ᱚᱠᱟ ᱞᱮᱠᱟᱨᱮ ᱱᱮ ᱦᱚᱲᱤᱧ ᱩᱛᱱᱟᱹᱜᱼᱟ ᱥᱮ ᱞᱟᱦᱟ ᱫᱟᱲᱮᱭᱟᱜᱼᱟ